ᱥᱮᱨᱮᱧ ᱫᱚ ᱟᱹᱞᱤᱧ ᱞᱟᱜᱽᱲᱮ ᱥᱮᱨᱮᱧ ᱠᱚᱞᱤᱧ ᱠᱩᱥᱤᱭᱟᱜᱼᱟ ᱞᱟᱜᱽᱲᱮ ᱥᱮᱨᱮᱧ ᱠᱚᱞᱤᱧ ᱠᱩᱥᱤᱭᱟᱜᱼᱟ ᱟᱨ ᱚᱱᱟ ᱥᱟᱶᱛᱮ ᱚᱱᱟ ᱵᱟᱦᱟ ᱵᱟᱦᱟ ᱥᱮᱨᱮᱧ ᱠᱚ ᱟᱨ ᱵᱟᱦᱟ ᱵᱚᱸᱜᱟ ᱨᱮ ᱰᱟᱦᱟᱨ ᱥᱮᱨᱮᱧ ᱠᱚ ᱚᱱᱟ ᱠᱚ ᱱᱟᱯᱟᱭᱚᱜ ᱪᱮᱨᱦᱟ ᱟᱸᱡᱚᱢᱟ ᱵᱚᱸᱜᱟ ᱥᱮᱨᱮᱧ ᱠᱟᱱᱟ ᱚᱱᱟ ᱠᱚᱫᱚ ᱚᱱᱟ ᱠᱚᱞᱤᱧ ᱠᱩᱥᱤᱭᱟᱜᱼᱟ ᱟᱨ ᱱᱚᱜᱼᱚᱸᱭ ᱱᱟᱦᱟᱜ ᱟᱵᱚ ᱪᱟᱞᱟᱣᱮᱱ ᱥᱟᱱ ᱵᱚᱸᱜᱟ ᱨᱮ ᱨᱤᱡᱷᱟᱹ ᱥᱮᱨᱮᱧ ᱠᱚ ᱚᱱᱟ ᱫᱚ ᱥᱟᱶᱛᱟ ᱨᱮᱭᱟᱜ ᱥᱮᱨᱮᱧ ᱠᱟᱱᱟ ᱚᱱᱟ ᱠᱚᱵᱚᱱ ᱥᱮᱨᱮᱧᱟ ᱥᱮ ᱯᱟᱹᱦᱤᱞ ᱫᱚ ᱚᱱᱟ ᱠᱚᱠᱚ ᱥᱮᱨᱮᱧ ᱛᱟᱦᱮᱸ ᱫᱚ ᱱᱮᱛᱟᱨ ᱱᱮᱛᱟᱨ ᱢᱟ ᱚᱱᱟ ᱠᱚᱦᱚᱸ ᱵᱚᱱ ᱦᱤᱲᱤᱧᱮᱜᱼᱟ ᱪᱮᱫ ᱞᱮᱠᱟ ᱛᱮᱵᱚᱱ ᱦᱤᱲᱤᱧᱟ ᱦᱤᱲᱤᱧᱟ ᱥᱟᱶᱛᱟ ᱨᱮᱭᱟᱜ ᱥᱮᱨᱮᱧ ᱵᱚᱱ ᱥᱮᱨᱮᱧ ᱞᱮᱠᱷᱟᱱ ᱟᱹᱰᱤ ᱵᱷᱟᱹᱜᱤᱜᱼᱟ ᱵᱷᱟᱹᱜᱤᱜᱼᱟ ᱵᱟᱦᱟ ᱵᱚᱸᱜᱟᱨᱮ ᱵᱟᱦᱟ ᱥᱮᱨᱮᱧ ᱥᱚᱨᱦᱟᱭ ᱵᱚᱸᱜᱟ ᱨᱮ ᱥᱚᱨᱦᱟᱭ ᱥᱮᱨᱮᱧ ᱥᱟᱱ ᱵᱚᱸᱜᱟᱨᱮ ᱨᱤᱡᱷᱟᱹ ᱥᱮᱨᱮᱧ ᱚᱱᱠᱟ ᱜᱮ ᱡᱚᱛᱚ ᱚᱱᱟ ᱠᱚᱵᱚᱱ ᱪᱮᱫᱚᱜ ᱢᱮᱱᱛᱮ ᱛᱮᱵᱚᱱ ᱨᱤᱠᱟᱹᱭᱟ ᱟᱨ ᱵᱚᱱ ᱥᱮᱨᱮᱧᱟ ᱚᱱᱟ ᱠᱚᱵᱚᱱ ᱱᱟᱯᱟᱭᱟ ᱵᱚᱸᱜᱟ ᱞᱮᱠᱟᱱ ᱥᱮᱨᱮᱧ ᱠᱟᱱ ᱛᱟᱵᱚᱱᱟ ᱚᱱᱟ ᱠᱚ ᱦᱤᱲᱤᱧᱚᱜ ᱠᱟᱱᱟ ᱚᱱᱟ ᱠᱚ ᱦᱤᱲᱤᱧᱚᱜ ᱠᱟᱱᱛᱮ ᱟᱵᱚ ᱵᱟᱵᱚᱱ ᱩᱭᱦᱟᱹᱨ ᱴᱷᱤᱠ ᱫᱟᱲᱮᱭᱟᱜ ᱠᱟᱱᱟ ᱵᱚᱸᱜᱟ ᱵᱳᱨᱳ ᱠᱚᱦᱚᱸ ᱵᱚᱸᱜᱟ ᱵᱳᱨᱳ ᱠᱚᱦᱚᱸ ᱟᱨ ᱱᱚᱜᱼᱚᱸᱭ ᱱᱤᱛᱚᱝ ᱠᱟᱨᱟᱢ ᱠᱟᱨᱟᱢ ᱨᱮᱫᱚ ᱨᱤᱡᱷᱟᱹ ᱜᱮᱠᱚ ᱥᱮᱨᱮᱧᱟ ᱱᱚᱜᱼᱚᱸᱭ ᱵᱷᱟᱫᱚᱨ ᱵᱚᱸᱜᱟ ᱠᱟᱨᱟᱢ ᱦᱩᱭᱩᱜᱼᱟ ᱠᱟᱨᱟᱢ ᱨᱮᱫᱚ ᱨᱤᱡᱷᱟᱹ ᱜᱮᱠᱚ ᱥᱮᱨᱮᱧᱟ ᱨᱤᱡᱷᱟᱹ ᱠᱚ ᱥᱮᱨᱮᱧᱟ ᱟᱨ ᱟᱵᱚ ᱫᱚ ᱥᱟᱱᱛᱟᱲ ᱦᱚᱯᱚᱱ ᱠᱟᱛᱮ ᱫᱚ ᱟᱵᱚ ᱫᱚ ᱱᱚᱣᱟ ᱜᱮᱠᱚ ᱯᱟᱹᱦᱤᱞ ᱠᱷᱚᱱᱟᱜ ᱵᱚᱱ ᱟᱹᱜᱩ ᱠᱟᱜᱼᱟ ᱯᱟᱹᱦᱤᱞ ᱠᱷᱚᱱᱟᱜ ᱜᱮ ᱦᱟᱯᱲᱟᱢ ᱠᱚᱠᱚ ᱛᱤᱸᱜᱩ ᱫᱚᱦᱚ ᱠᱟᱜᱼᱟ ᱛᱤᱸᱜᱩ ᱫᱚᱦᱚ ᱠᱟᱜ ᱱᱚᱜᱼᱚᱸᱭ ᱥᱮᱨᱮᱧ ᱚᱱᱮᱧ ᱞᱟᱹᱭᱠᱮᱫ ᱵᱟᱦᱟ ᱵᱚᱸᱜᱟ ᱫᱚ ᱵᱟᱦᱟ ᱥᱮᱨᱮᱧ ᱟᱨ ᱵᱷᱟᱫᱚᱨ ᱵᱚᱸᱜᱟ ᱫᱚ ᱱᱚᱜᱼᱚᱸᱭ ᱨᱤᱡᱷᱟᱹ ᱥᱮᱨᱮᱧ ᱠᱟᱨᱟᱢ ᱥᱮᱨᱮᱧ ᱠᱚ ᱠᱟᱨᱟᱢ ᱨᱤᱡᱷᱟᱹ ᱠᱚ ᱥᱮᱨᱮᱧᱟ ᱟᱨ ᱥᱟᱱ ᱵᱚᱸᱜᱟᱨᱮ ᱨᱤᱡᱷᱟᱹ ᱫᱚ ᱮᱦᱚᱵᱚᱜᱼᱟ ᱚᱱᱟ ᱠᱚᱜᱮ ᱡᱚᱛᱚ ᱦᱚᱲ ᱠᱚᱛᱮ ᱩᱭᱦᱟᱹᱨ ᱵᱟᱲᱟ ᱠᱟᱛᱮ ᱵᱚᱱ ᱥᱮᱨᱮᱧᱟ